ᱟᱢᱟᱜ ᱛᱩᱞᱟᱹᱣ ᱟᱠᱟᱫ ᱟᱢ ᱠᱩᱥᱤᱭᱟᱜ ᱯᱷᱳᱴᱳ ᱠᱚ ᱢᱩᱫᱽᱨᱮ ᱢᱤᱫᱴᱟᱱ ᱵᱟᱨᱮᱛᱮ ᱵᱚᱨᱱᱚᱱᱟᱭ ᱢᱮ ᱤᱧᱟᱹᱜ ᱪᱷᱚᱵᱤ ᱛᱩᱞᱟᱹᱣ ᱞᱟᱦᱟᱨᱮ ᱠᱟᱹᱦᱱᱤᱧ ᱞᱟᱹᱭᱟ ᱤᱧ ᱪᱟᱞᱟᱣ ᱞᱮᱱᱟ ᱢᱤᱫᱴᱟᱱ ᱥᱮᱱᱴᱨᱟᱞ ᱯᱟᱨᱠ ᱨᱮ ᱛᱳ ᱟᱹᱰᱤ ᱢᱚᱡᱽ ᱢᱚᱡᱽ ᱡᱤᱱᱤᱥ ᱤᱧ ᱧᱮᱞ ᱠᱮᱫᱟ ᱚᱱᱟ ᱯᱟᱨᱠ ᱨᱮ ᱦᱟᱹᱛᱤ ᱥᱟᱫᱚᱢ ᱵᱟ ᱟᱨᱚ ᱮᱢᱟᱱ ᱛᱮᱠᱚ ᱟᱹᱰᱤ ᱢᱚᱡᱽ ᱢᱚᱡᱽ ᱡᱤᱱᱤᱥ ᱢᱮᱱᱟᱜᱚᱜᱼᱟ ᱛᱳ ᱚᱱᱟ ᱧᱮᱞ ᱠᱟᱛᱮᱫ ᱜᱮ ᱟᱹᱰᱤ ᱵᱮᱥᱤᱧ ᱟᱹᱭᱠᱟᱹᱣ ᱠᱮᱫᱟ ᱛᱳ ᱤᱧᱦᱚᱸ ᱢᱮᱱ ᱠᱤᱫᱟᱹᱧ ᱢᱟᱥᱮ ᱱᱤᱭᱟᱹ ᱨᱮᱜᱮ ᱯᱷᱳᱴᱳᱧ ᱛᱩᱞᱟᱹᱣ ᱞᱟᱜᱟᱣ ᱛᱤᱧᱟ ᱥᱮ ᱪᱮᱫ ᱞᱮᱠᱟᱧ ᱧᱮᱞᱚᱜ ᱠᱟᱱᱟ ᱛᱟᱭᱚᱢ ᱛᱮ ᱢᱤᱫᱴᱮᱡ ᱜᱟᱛᱮ ᱠᱚᱲᱟᱭ ᱛᱟᱦᱮᱸ ᱠᱟᱱᱟ ᱤᱧ ᱥᱚᱸᱜᱮ ᱨᱮ ᱩᱱᱤᱜᱤᱧ ᱢᱮᱛᱟᱫᱮᱭᱟ ᱟᱨ ᱯᱷᱳᱴᱳᱭ ᱛᱩᱞᱟᱹᱣ ᱠᱮᱫ ᱛᱤᱧᱟᱹ ᱛᱳ ᱚᱱᱟ ᱯᱷᱳᱴᱳ ᱠᱟᱛᱮᱫ ᱧᱮᱞᱫᱟ ᱢᱳᱵᱟᱭᱤᱞ ᱨᱮ ᱮᱠᱫᱚᱢ ᱪᱮᱫ ᱞᱮᱠᱟ ᱨᱮᱹᱞ ᱨᱮ ᱧᱮᱞᱚᱜᱼᱟ ᱛᱳ ᱚᱱᱟ ᱠᱷᱚᱡ ᱟᱹᱰᱤ ᱵᱮᱥᱜᱤᱧ ᱧᱮᱞᱚᱜ ᱠᱟᱱᱟ ᱥᱮ ᱟᱹᱰᱤ ᱯᱟᱛᱞᱟᱧ ᱧᱮᱞᱚᱜ ᱠᱟᱱᱟ ᱛᱳ ᱢᱚᱱᱨᱮ ᱟᱹᱰᱤ ᱢᱚᱡᱽ ᱤᱧ ᱟᱹᱭᱠᱟᱹᱣ ᱠᱮᱫᱟ ᱟᱨᱦᱚᱸ ᱚᱱᱟᱛᱮ ᱯᱷᱳᱴᱳᱜ ᱥᱟᱱᱟᱧ ᱜᱮᱭᱟ ᱤᱧᱫᱚ